ᱦᱮᱞᱳ ᱤᱭᱟᱹ ᱪᱮ ᱵᱟᱥ ᱵᱟᱞᱟ ᱴᱷᱮᱱ ᱥᱮ ᱞᱟᱜᱟᱣ ᱟᱠᱟᱱᱟ ᱚᱻ ᱟᱹᱞᱤᱧ ᱱᱚᱣᱟ ᱡᱷᱟᱲᱠᱷᱚᱱᱰ ᱠᱷᱚᱱᱞᱤᱧ ᱞᱟᱹᱭᱮᱫᱼᱟ ᱵᱟᱥ ᱜᱮ ᱦᱩᱱᱟᱹᱝ ᱫᱚᱨᱠᱟᱨᱚᱜ ᱠᱟᱱᱟᱞᱮ ᱟᱞᱮ ᱴᱩᱨ ᱨᱮᱞᱮ ᱥᱮᱱᱚᱜᱼᱟ ᱦᱩᱱᱟᱹᱝ ᱦᱟᱱᱟ ᱰᱤᱢᱱᱟ ᱥᱮᱫ ᱛᱚ ᱯᱷᱨᱤ ᱜᱮᱭᱟ ᱛᱚ ᱦᱳᱭ ᱢᱟᱱᱮ ᱛᱮᱦᱮᱧ ᱜᱟᱯᱟ ᱫᱚ ᱵᱟᱝ ᱜᱮ ᱤᱱᱠᱟᱹ ᱥᱤᱸᱜᱤ ᱢᱟᱦᱟ ᱥᱮᱫ ᱦᱩᱱᱟᱹᱝ ᱫᱚᱨᱠᱟᱨ ᱛᱚ ᱚᱱᱟ ᱜᱮᱞᱤᱧ ᱞᱟᱹᱭᱮᱫᱼᱟ ᱪᱮᱫ ᱞᱮᱠᱟ ᱡᱚᱛᱚ ᱡᱚᱛᱚ ᱞᱮᱠᱟᱱᱟᱜ ᱵᱟᱥ ᱧᱟᱢᱚᱜᱼᱟ ᱥᱮ

ᱟᱪᱪᱷᱟ ᱚᱱᱟ ᱮᱞ ᱥᱤ ᱰᱤ ᱠᱚ ᱡᱚᱛᱚ ᱱᱟᱜ ᱞᱟᱜᱟᱣ ᱜᱮ ᱛᱟᱦᱮᱱᱟ ᱥᱮ ᱟᱫᱚ ᱮᱱᱠᱷᱟᱱ ᱛᱤᱱᱟᱹ ᱜᱟᱱ ᱵᱮᱱ ᱦᱟᱛᱟᱣᱟ ᱛᱚᱵᱮ ᱪᱟᱨᱡ ᱫᱚ ᱮᱠᱫᱤᱱ ᱨᱮ ᱟᱹᱵᱤᱱᱟᱜ ᱠᱚᱲᱤ ᱠᱚ ᱟᱪᱪᱷᱟ

ᱟᱪᱪᱷᱟ ᱛᱚ ᱰᱟᱭᱵᱚᱨ ᱵᱷᱟᱜᱤ ᱴᱷᱤᱠ ᱜᱮᱭᱟᱭ ᱥᱮ ᱢᱟᱱᱮ ᱵᱟᱭ ᱵᱩᱞᱩᱜᱼᱟ ᱥᱮ ᱛᱚ ᱚᱱᱟᱜᱤᱧ ᱞᱟᱹᱭ ᱮᱫᱟ ᱡᱮ ᱡᱟᱦᱟᱸ ᱦᱤᱡᱩ ᱥᱮᱱᱚᱜ ᱨᱮ ᱚᱥᱩᱵᱤᱫᱷᱟ ᱠᱚ ᱟᱞᱚ ᱦᱩᱭᱩᱜᱢᱟ ᱟᱨ ᱪᱤᱠᱟᱹᱛᱮ ᱟᱹᱞᱤᱧ ᱟᱹᱰᱤ ᱦᱚᱲ ᱞᱤᱧ ᱤᱫᱤ ᱠᱚᱣᱟ ᱛᱚ ᱟᱹᱞᱤᱧ ᱪᱮᱛᱟᱱ ᱨᱮᱜᱮ ᱡᱤᱱᱢᱟᱹ ᱛᱚ ᱚᱱᱟ ᱦᱤᱥᱟᱹᱵ ᱜᱮᱞᱤᱧ ᱢᱮᱱᱮᱫᱼᱟ ᱰᱟᱭᱵᱚᱨ ᱠᱷᱟᱞᱟᱥᱤ ᱠᱚ ᱧᱩ ᱠᱚ ᱢᱟᱱᱮ ᱦᱟᱺᱰᱤ ᱯᱟᱹᱣᱨᱟᱹ ᱠᱚ ᱟᱞᱚ ᱠᱚ ᱧᱩᱭ ᱢᱟ ᱢᱟᱱᱮ ᱦᱤᱡᱩᱜ ᱥᱮᱱᱚᱜ ᱨᱮ ᱡᱟᱦᱟᱱᱟᱜ ᱟᱯᱚᱛᱛᱤ ᱠᱚ ᱟᱞᱚ ᱦᱩᱭᱩᱜ ᱢᱟ ᱟᱨ ᱵᱮᱥ ᱜᱟᱹᱰᱤ ᱜᱮᱵᱮᱱ ᱮᱢᱟ ᱡᱮᱢᱚᱱ ᱦᱤᱡᱩ ᱥᱮᱱᱚᱜ ᱡᱩᱦᱩᱜ ᱠᱷᱟᱨᱟᱯ ᱟᱞᱚ ᱠᱷᱟᱨᱟᱯᱚᱜ ᱢᱟ ᱦᱮᱸᱛᱚ ᱦᱮᱸ ᱛᱚᱵᱮ ᱴᱷᱤᱠ ᱜᱮᱭᱟ ᱟᱨ ᱡᱟᱦᱟᱸ ᱛᱤᱥ ᱱᱚᱣᱟ ᱱᱟᱦᱟᱜ ᱤᱭᱟᱹ ᱥᱮᱴᱮᱨ ᱥᱮᱴᱮᱨ ᱱᱟᱦᱟᱜ ᱞᱤᱧ ᱯᱷᱳᱱ ᱟᱹᱵᱤᱱᱟ ᱦᱮᱸ ᱦᱳᱭ ᱥᱮᱴᱮᱨ ᱥᱮᱴᱮᱨ ᱦᱟᱸᱜ ᱞᱤᱧ ᱯᱷᱳᱱ ᱟᱵᱮᱱᱟ ᱟᱨ ᱤᱭᱟᱹ ᱯᱩᱭᱥᱟᱹ ᱠᱚᱨᱮᱱᱟᱜ ᱫᱚ ᱟᱞᱚᱵᱮᱱ ᱪᱤᱱᱛᱟᱭᱟ ᱟᱹᱞᱤᱧ ᱱᱟᱦᱟᱜ ᱞᱤᱧ ᱡᱟᱦᱟᱸ ᱛᱤᱱᱟᱹ ᱟᱵᱮᱱᱟᱜ ᱦᱩᱭᱩᱜ ᱠᱟᱱᱟ ᱟᱵᱮᱱ ᱞᱤᱧ ᱮᱢᱟᱣ ᱟᱵᱮᱱᱟ ᱱᱟᱦᱟᱜ ᱦᱮᱸ ᱥᱮ ᱵᱟᱝᱟ ᱵᱟᱝᱟ ᱟᱹᱞᱤᱧ ᱞᱤᱧ ᱯᱷᱳᱱ ᱟᱵᱤᱱᱟ ᱫᱚ ᱱᱟᱦᱟᱜ ᱢᱟ ᱛᱚᱵᱮ ᱴᱷᱤᱠ ᱜᱮᱭᱟ ᱛᱚᱵᱮ ᱫᱚᱦᱚᱭᱮᱫᱼᱟ ᱞᱤᱧ ᱦᱮᱸ ᱦᱚᱸ ᱴᱷᱤᱠ ᱜᱮᱭᱟ